ᱠᱟᱹᱴᱤᱡ ᱠᱷᱚᱱᱜᱮ ᱠᱷᱮᱞ ᱞᱟᱹᱜᱤᱫ ᱛᱮᱫᱚ ᱤᱧᱫᱚ ᱟᱹᱰᱤᱜᱮ ᱥᱤᱨᱯᱟᱹ ᱠᱚᱧ ᱧᱟᱢ ᱠᱟᱜᱼᱟ ᱡᱮᱨᱚᱠᱚᱢ ᱟᱞᱮ ᱤᱥᱠᱩᱞ ᱨᱮ ᱢᱤᱫ ᱫᱷᱟᱣ ᱫᱟᱹᱲ ᱦᱩᱭ ᱞᱮᱱᱟ ᱟᱫᱚ ᱱᱤᱭᱟᱹ ᱫᱟᱹᱲ ᱨᱮᱫᱚ ᱤᱧᱫᱚ ᱯᱷᱟᱥ ᱥᱤᱨᱯᱟᱹᱧ ᱟᱹᱜᱩ ᱞᱮᱫᱼᱟ ᱟᱨ ᱱᱤᱭᱟᱹ ᱫᱟᱹᱲ ᱫᱚ ᱦᱩᱭ ᱞᱮᱱᱟ ᱟᱞᱮᱭᱟᱜ ᱢᱚᱭᱫᱟᱱ ᱨᱮᱜᱮ ᱱᱤᱭᱟᱹ ᱩᱱ ᱥᱚᱢᱚᱭ ᱢᱤᱫᱴᱮᱱ ᱚᱵᱷᱤᱜᱽᱜᱚᱛᱟ ᱦᱩᱭ ᱞᱮᱱ ᱛᱤᱧᱟᱹ ᱡᱮᱨᱚᱠᱚᱢ ᱡᱚᱠᱷᱚᱱ ᱟᱨᱠᱤ ᱛᱚᱠᱷᱚᱱ ᱫᱚ ᱠᱟᱹᱴᱤᱡ ᱧᱚᱜ ᱜᱤᱧ ᱛᱟᱦᱮᱸ ᱠᱟᱱᱟ ᱟᱫᱚ ᱚᱱᱟ ᱵᱟᱣᱩᱱᱰᱟᱨᱤ ᱵᱷᱤᱛ ᱠᱚ ᱤᱭᱟᱹᱣ ᱠᱟᱜᱼᱟ ᱞᱟᱭᱤᱱ ᱠᱚ ᱴᱟᱱᱟᱣ ᱠᱟᱜᱼᱟ ᱚᱱᱟ ᱨᱮᱜᱮ ᱫᱩᱥᱳ ᱢᱤᱴᱟᱨ ᱫᱟᱹᱲ ᱦᱩᱭᱩᱜᱼᱟ ᱟᱫᱚ ᱡᱚᱠᱷᱚᱱ ᱞᱮ ᱛᱤᱸᱜᱩ ᱠᱟᱱᱟ ᱡᱚᱛᱚ ᱜᱤᱫᱽᱨᱟᱹ ᱠᱚ ᱞᱟᱭᱤᱱ ᱞᱟᱭᱤᱱ ᱛᱚᱠᱷᱚᱱᱜᱮ ᱦᱩᱭᱥᱮᱞ ᱠᱚ ᱵᱟᱡᱟᱣ ᱠᱮᱫᱟ ᱦᱩᱭᱥᱮᱞ ᱠᱚ ᱵᱟᱡᱟᱣ ᱠᱮᱫ ᱠᱷᱟᱱ ᱫᱚ ᱡᱚᱛᱚ ᱥᱟᱶᱛᱮ ᱫᱟᱹᱫᱟᱹᱲ ᱠᱚ ᱥᱟᱹᱨᱫᱤᱭᱮᱱᱟ ᱚᱠᱚᱭ ᱫᱚ ᱦᱩᱭᱥᱮᱞ ᱵᱟᱡᱟᱣ ᱢᱤᱫ ᱥᱮᱠᱮᱱᱰ ᱞᱟᱦᱟ ᱨᱮᱜᱮ ᱫᱟᱹᱲ ᱠᱚ ᱥᱩᱨᱩ ᱠᱮᱫᱟ ᱟᱫᱚ ᱩᱱᱠᱩ ᱫᱚᱠᱚ ᱠᱮᱱᱥᱮᱞ ᱠᱮᱫ ᱠᱚᱣᱟ ᱟᱨ ᱤᱧᱫᱚ ᱚᱱᱟ ᱟᱸᱡᱚᱢ ᱠᱟᱛᱮᱫ ᱨᱮᱦᱚᱸ ᱢᱤᱫ ᱥᱮᱠᱮᱱᱰ ᱯᱚᱨᱮᱧ ᱤᱧᱫᱩᱧ ᱥᱩᱨᱩ ᱠᱮᱫᱟ ᱟᱨ ᱫᱟᱹᱲ ᱫᱟᱹᱲ ᱛᱮ ᱚᱠᱚᱭ ᱫᱚᱠᱚ ᱟᱛᱨᱟ ᱨᱮᱜᱮ ᱠᱚ ᱵᱷᱤᱸᱫᱟᱹᱲ ᱛᱟᱦᱮᱸᱭᱮᱱᱟ ᱟᱨ ᱤᱧᱫᱚ ᱛᱟᱭᱚᱢ ᱥᱮᱫ ᱵᱟᱝ ᱠᱚᱭᱚᱜ ᱴᱩᱣᱟᱹᱲ ᱠᱟᱛᱮᱫ ᱥᱟᱢᱟᱝ ᱥᱮᱫ ᱜᱮ ᱫᱟᱹᱲ ᱤᱧ ᱪᱮᱥᱴᱟ ᱠᱮᱫᱟ ᱟᱨ ᱱᱤᱭᱟᱹ ᱛᱮᱜᱮ ᱯᱷᱟᱥᱴ ᱯᱨᱟᱭᱤᱡᱽ ᱫᱚᱧ ᱦᱟᱢᱮᱴ ᱠᱮᱫᱟ